ᱟᱵᱚᱫᱚ ᱢᱟᱜᱽ ᱵᱚᱸᱜᱟ ᱨᱮᱦᱚᱸ ᱩᱱᱟᱹᱜ ᱪᱮᱦᱨᱟ ᱨᱟᱹᱥᱠᱟᱹ ᱛᱟᱵᱚᱱ ᱢᱟᱜᱽ ᱨᱮᱫᱚ ᱵᱚᱸᱜᱟᱭᱟᱵᱚᱱ ᱵᱤᱨ ᱫᱤᱥᱚᱢ ᱦᱚᱲ ᱫᱚ ᱦᱩᱴᱟᱹᱲ ᱵᱟᱦᱟ ᱦᱚᱸᱠᱚ ᱵᱚᱸᱜᱟᱭᱟ ᱴᱟᱺᱰᱤ ᱫᱤᱥᱚᱢ ᱦᱚᱲ ᱫᱚ ᱢᱩᱨᱩᱫ ᱵᱟᱦᱟ ᱟᱨᱵᱟᱝ ᱤᱪᱟᱹᱜ ᱵᱟᱦᱟ ᱚᱱᱟ ᱠᱚᱨᱮ ᱦᱚᱸᱠᱚ ᱵᱚᱸᱜᱟᱭᱟ ᱚᱱᱟ ᱨᱮᱦᱚᱸ ᱵᱚᱸᱜᱟᱼᱵᱩᱨᱩ ᱢᱟᱜᱽ ᱵᱚᱸᱜᱟ ᱨᱮᱱ ᱫᱚᱠᱚ ᱢᱟᱱᱟᱜᱼᱟ ᱯᱷᱟᱹᱜᱩᱱ ᱵᱚᱸᱜᱟ ᱨᱮᱫᱚ ᱱᱟᱭᱠᱮ ᱫᱚ ᱥᱟᱡᱟᱣ ᱥᱟᱯᱲᱟᱜᱼᱟᱭ ᱜᱮᱡ ᱜᱩᱨᱤᱡ ᱛᱤᱠᱤ ᱥᱚᱵᱚᱫ ᱠᱟᱛᱮᱫ ᱱᱟᱣᱟ ᱦᱟᱴᱟᱜ ᱦᱮᱨᱢᱮᱫ ᱠᱟᱛᱮᱫ ᱯᱮᱨᱮᱡ ᱞᱚᱴᱟ ᱫᱟᱜ ᱥᱟᱵ ᱠᱟᱛᱮᱫ ᱟᱹᱛᱩ ᱢᱚᱬᱮ ᱦᱚᱲᱛᱮ ᱡᱟᱦᱮᱨ ᱠᱚ ᱤᱫᱤᱭᱮᱭᱟ ᱢᱮᱱᱠᱷᱟᱱ ᱫᱚ ᱡᱟᱦᱮᱨ ᱨᱮᱠᱚ ᱥᱮᱴᱮᱨᱮᱭᱟ ᱟᱨᱦᱚᱸ ᱚᱱᱟ ᱥᱟᱶ ᱥᱟᱶ ᱛᱮᱦᱚᱸ ᱮᱱᱮᱡ ᱥᱮᱨᱮᱧ ᱛᱩᱢᱫᱟᱜ ᱴᱟᱢᱟᱠ ᱚᱱᱟᱦᱚᱸ ᱢᱮᱱᱟᱜ ᱜᱮᱭᱟ ᱛᱚᱵᱮ ᱤᱫᱤ ᱡᱚᱠᱷᱮᱡᱽ ᱫᱚ ᱡᱟᱦᱟᱸ ᱞᱮᱠᱟ ᱜᱮᱢ ᱤᱫᱤ ᱦᱚᱴᱚ ᱜᱚᱜ ᱠᱟᱭᱟ ᱱᱟᱭᱠᱮᱢ ᱥᱮᱴᱮᱨ ᱦᱚᱴᱚ ᱠᱟᱭᱟ ᱱᱟᱭᱠᱮ ᱫᱚᱭ ᱟᱡᱨᱮᱱ ᱵᱚᱸᱜᱟᱼᱵᱩᱨᱩ ᱥᱮᱵᱟ ᱫᱮᱵᱟ ᱮᱢᱟ ᱠᱚᱣᱟᱭ ᱡᱟᱦᱮᱨ ᱠᱚ ᱠᱷᱚᱱᱟᱜ ᱥᱟᱨᱡᱚᱢ ᱵᱟᱦᱟ ᱠᱚ ᱩᱰᱩᱠᱟ ᱱᱟᱣᱟ ᱦᱟᱴᱟᱜ ᱨᱮ ᱫᱚᱦᱚᱭᱟᱭ ᱟᱨᱚ ᱟᱠᱚᱣᱟᱜ ᱡᱚᱢᱼᱧᱩ ᱵᱚᱸᱜᱟᱼᱵᱩᱨᱩ ᱡᱚᱛᱚᱣᱟᱜ ᱢᱩᱪᱟᱹᱫ ᱮᱱᱠᱷᱟᱱ ᱡᱚᱜᱽ ᱢᱟᱹᱡᱷᱤ ᱠᱤᱱ ᱦᱚᱦᱚᱭᱟ ᱫᱮᱞᱟ ᱱᱟᱭᱠᱮ ᱵᱚᱱ ᱤᱫᱤᱭᱟᱠᱟᱫᱮᱭᱟ ᱱᱤᱛᱚᱜ ᱫᱚᱵᱚᱱ ᱟᱹᱜᱩᱭᱮᱭᱟ ᱠᱩᱲᱤᱼᱠᱚᱲᱟ ᱥᱟᱡᱟᱣ ᱥᱟᱯᱲᱟᱣ ᱠᱟᱛᱮᱫ ᱚᱸᱰᱮᱜᱮ ᱦᱟᱸᱜ ᱢᱟᱲᱟᱝ ᱨᱮ ᱛᱩᱢᱫᱟᱜ ᱴᱟᱢᱟᱠ ᱫᱚᱠᱚ ᱵᱟᱹᱜᱤᱭᱟᱠᱟᱫᱼᱟ ᱮᱱᱠᱷᱟᱱ ᱛᱟᱭᱚᱢ ᱫᱚ ᱚᱸᱰᱮ ᱟᱢ ᱥᱮᱱᱚᱜ ᱢᱮ ᱡᱟᱦᱮᱨ ᱜᱟᱲ ᱨᱮ ᱜᱚᱰᱚᱜ ᱢᱮ ᱟᱨ ᱟᱧᱪᱟᱨ ᱟᱛᱟᱝ ᱠᱟᱛᱮᱫ ᱱᱟᱭᱠᱮᱭᱟᱜ ᱛᱤᱛᱮ ᱵᱟᱦᱟᱢ ᱧᱟᱢᱟ ᱱᱟᱭᱠᱮᱭᱟᱜ ᱛᱤᱛᱮ ᱵᱟᱦᱟᱢ ᱧᱟᱢᱠᱮᱫ ᱠᱷᱟᱱ ᱟᱢ ᱢᱟ ᱚᱡᱚᱜ ᱱᱟᱹᱠᱤᱡ ᱠᱟᱛᱮᱢ ᱪᱟᱞᱟᱣ ᱟᱠᱟᱱ ᱨᱚᱸᱫ ᱵᱟᱸᱫᱮ ᱠᱟᱛᱮᱫ ᱮᱢ ᱪᱟᱞᱟᱣ ᱟᱠᱟᱱᱟ ᱮᱱᱠᱷᱟᱱ ᱛᱟᱭᱚᱢ ᱫᱚ ᱚᱱᱟ ᱫᱚ ᱜᱟᱱᱚᱜ ᱦᱚᱲ ᱫᱚ ᱡᱚᱛᱚ ᱦᱚᱲ ᱵᱚᱦᱚᱜ ᱨᱮᱢ ᱨᱮᱵᱮᱫ ᱠᱮᱜᱼᱟ ᱟᱨ ᱵᱟᱝ ᱜᱟᱱᱚᱜ ᱦᱚᱲ ᱫᱚ ᱰᱟᱸᱰᱟ ᱠᱚᱨᱮ ᱨᱮᱦᱚᱢ ᱴᱷᱮᱢᱟ ᱠᱮᱜᱼᱟ ᱠᱚᱲᱟᱼᱠᱩᱲᱤ ᱡᱚᱛᱚ ᱦᱚᱲᱜᱮ ᱠᱚᱲᱟ ᱫᱚ ᱞᱩᱛᱩᱨ ᱨᱮᱠᱚ ᱨᱮᱵᱮᱫ ᱠᱮᱫᱠᱷᱟᱱ ᱠᱩᱲᱤ ᱠᱚᱫᱚ ᱥᱩᱫ ᱨᱮᱠᱚ ᱨᱮᱵᱮᱫ ᱠᱮᱜᱼᱟ ᱮᱱᱠᱷᱟᱱ ᱛᱟᱭᱚᱢ ᱫᱚ ᱡᱚᱛᱚ ᱦᱩᱭᱮᱱ ᱠᱷᱟᱱ ᱛᱟᱭᱚᱢ ᱛᱩᱢᱫᱟᱜ ᱴᱟᱢᱟᱠ ᱠᱚ ᱡᱚᱢᱠᱟᱣᱟ ᱨᱟᱹᱥᱠᱟᱹᱜᱮ ᱮᱱᱮᱡ ᱥᱮᱨᱮᱧ ᱠᱟᱛᱮᱫ ᱡᱟᱦᱮᱨ ᱨᱮᱢ ᱟᱹᱪᱩᱨᱮᱱᱟᱢ ᱯᱮ ᱫᱷᱟᱣ ᱟᱹᱪᱩᱨᱱᱟᱢ ᱯᱮ ᱫᱷᱟᱣ ᱮᱱᱠᱷᱟᱱ ᱛᱟᱭᱚᱢ ᱱᱟᱭᱠᱮᱢ ᱟᱹᱜᱩ ᱠᱮᱫᱮᱭᱟ ᱡᱚᱠᱷᱚᱱᱜᱮ ᱚᱲᱟᱜ ᱵᱚᱱ ᱟᱹᱜᱩ ᱥᱮᱴᱮᱨ ᱠᱮᱫᱮᱭᱟ ᱟᱹᱛᱩ ᱮᱱᱠᱷᱟᱱ ᱛᱟᱭᱚᱢ ᱨᱮ ᱠᱷᱚᱱᱟᱜ ᱜᱮ ᱪᱷᱟᱴᱠᱟ ᱯᱤᱪᱷᱤ ᱡᱟᱸᱜᱟ ᱠᱚ ᱟᱹᱨᱩᱵᱮᱭᱟ ᱜᱟᱱᱚᱜ ᱦᱚᱲ ᱟᱨ ᱵᱟᱝ ᱜᱟᱱᱚᱜ ᱦᱚᱲ ᱵᱟᱝ ᱜᱟᱱᱚᱜ ᱦᱚᱲ ᱫᱚ ᱵᱟᱝ ᱜᱟᱱᱚᱜ ᱞᱮᱠᱟᱜᱮ ᱜᱟᱱᱚᱜ ᱦᱚᱲ ᱠᱚᱠᱚ ᱫᱩᱞᱟᱭᱟ ᱟᱨ ᱡᱟᱦᱟᱸ ᱱᱟᱭᱠᱮ ᱜᱟᱱᱚᱜᱼᱟᱭ ᱩᱱᱠᱩ ᱫᱚ ᱡᱚᱛᱚᱜᱮ ᱠᱟᱹᱴᱤᱡ ᱠᱟᱹᱴᱤᱡ ᱥᱟᱹᱜᱩᱱ ᱫᱟᱜ ᱪᱚᱰᱚᱨ ᱧᱚᱜ ᱠᱚᱣᱟ ᱠᱚ ᱟᱨ ᱜᱟᱱᱚᱜ ᱦᱚᱲ ᱠᱚᱫᱚ ᱯᱩᱨᱟᱹ ᱱᱟᱛᱮᱫᱚ ᱵᱟᱦᱨᱮ ᱨᱮᱫᱚ ᱠᱚ ᱫᱩᱯᱩᱞᱟ ᱵᱟᱹᱴᱤᱛᱮ ᱴᱷᱤᱞᱤᱛᱮ ᱵᱟᱹᱞᱴᱤᱱ ᱛᱮ ᱢᱚᱜᱽᱛᱮ ᱟᱹᱰᱤ ᱨᱟᱹᱥᱠᱟᱹᱜᱮᱢ ᱧᱮᱞ ᱠᱚᱣᱟ ᱟᱨ ᱥᱮᱨᱮᱧ ᱵᱟᱰᱟᱭ ᱦᱚᱲ ᱫᱚ ᱥᱮᱨᱮᱧᱮᱜᱼᱟᱢ ᱱᱟᱭᱠᱮ ᱡᱟᱦᱮᱨ ᱠᱷᱚᱱᱟᱜ ᱚᱰᱚᱠᱚᱜ ᱨᱮᱭᱟᱜ ᱥᱮᱨᱮᱧ ᱦᱚᱸ ᱢᱮᱱᱟᱜ ᱜᱮᱭᱟ ᱡᱟᱸᱜᱟ ᱠᱚ ᱟᱹᱨᱩᱵᱮᱭᱟ ᱚᱱᱟ ᱨᱮᱭᱟᱜ ᱥᱮᱨᱮᱧᱦᱚᱸ ᱢᱮᱱᱟᱜ ᱜᱮᱭᱟ ᱟᱨ ᱚᱸᱰᱮ ᱠᱟᱛᱮᱫ ᱜᱳᱴᱟ ᱠᱩᱞᱦᱤ ᱠᱚ ᱟᱹᱨᱩᱵᱮᱭᱟ ᱜᱳᱴᱟ ᱠᱩᱞᱦᱤᱜᱮ ᱚᱱᱠᱟ ᱵᱟᱦᱟ ᱠᱚ ᱟᱛᱟᱝᱼᱟ ᱚᱠᱚᱭ ᱠᱚᱪᱚ ᱦᱟᱸᱜ ᱵᱟᱠᱚ ᱟᱛᱟᱝ ᱠᱟᱜᱼᱟ ᱡᱟᱦᱮᱨ ᱵᱟᱠᱚ ᱥᱮᱱ ᱟᱠᱟᱱᱟ ᱩᱱᱠᱩ ᱟᱨ ᱱᱟᱭᱠᱮᱢ ᱥᱮᱴᱮᱨ ᱠᱮᱫᱮ ᱠᱷᱟᱱ ᱱᱟᱭᱠᱮ ᱪᱷᱟᱴᱠᱟᱨᱮᱢ ᱮᱱᱮᱡ ᱠᱮᱜᱼᱟ ᱥᱮᱨᱮᱧ ᱠᱮᱜᱼᱟᱢ ᱡᱟᱦᱟᱸᱜᱮ ᱟᱨ ᱫᱩᱯᱩᱞᱮᱱᱟᱢ ᱦᱤᱞᱤ ᱦᱟᱹᱞᱤ ᱦᱚᱲ ᱟᱨ ᱵᱟᱝ ᱜᱚᱲᱚᱢᱮᱭᱟ ᱟᱨ ᱵᱟᱝᱠᱷᱟᱱ ᱚᱱᱠᱟᱜᱮ ᱦᱟᱸᱜ ᱢᱮᱱᱟᱜ ᱵᱚᱱᱟ ᱡᱚᱛᱚᱜᱮ ᱟᱫᱚ ᱵᱩᱰᱷᱤ ᱮᱨᱟ ᱠᱚᱫᱚ ᱟᱹᱣᱲᱤ ᱜᱮᱫᱚ ᱵᱟᱠᱚ ᱫᱩᱫᱩᱞᱟ ᱜᱟᱱᱚᱜ ᱜᱟᱱᱚᱜ ᱦᱚᱲ ᱠᱚᱜᱮ ᱫᱟᱲᱮ ᱫᱟᱲᱮ ᱦᱚᱲ ᱠᱚᱜᱮ ᱫᱩᱯᱩᱞᱟᱱᱟ ᱠᱚ ᱨᱟᱹᱥᱠᱟᱹᱜᱮ ᱱᱟᱭᱠᱮ ᱛᱟᱭᱚᱢ ᱫᱚᱠᱚ ᱠᱷᱟᱹᱲ ᱠᱮᱫᱮᱭᱟ ᱚᱲᱟᱜ ᱠᱷᱟᱹᱲ ᱠᱮᱫᱮ ᱠᱷᱟᱱ ᱠᱚ ᱛᱟᱭᱚᱢ ᱫᱚ ᱦᱟᱺᱰᱤ ᱧᱩ ᱦᱚᱲ ᱫᱚ ᱦᱟᱺᱰᱤ ᱧᱩ ᱵᱟᱲᱟ ᱠᱟᱛᱮᱫ ᱵᱷᱤᱸᱫᱟᱹᱲᱚᱜᱼᱟᱠᱚ ᱟᱨ ᱵᱟᱝᱠᱷᱟᱱ ᱫᱚ ᱵᱟᱝᱜᱮ ᱚᱱᱟᱠᱚ ᱧᱮᱞᱛᱮ ᱟᱵᱚᱣᱟᱜ ᱧᱮᱞᱛᱮ ᱪᱷᱟᱹᱛᱤᱠ ᱯᱟᱴᱷᱚᱠ ᱛᱤᱱᱟᱹᱜ ᱠᱚ ᱨᱟᱹᱥᱠᱟᱹᱜ ᱠᱟᱱᱟ ᱟᱞᱚᱢ ᱢᱮᱱᱟ ᱤᱧᱢᱟ ᱱᱚᱣᱟ ᱮᱱᱮᱡ ᱠᱚᱨᱮᱢᱟ ᱵᱟᱦᱟ ᱥᱚᱦᱨᱟᱭ ᱮᱱᱮᱡ ᱠᱚᱨᱮᱢᱟ ᱤᱧᱢᱟ ᱵᱟᱝᱜᱮ ᱛᱟᱭᱚᱢᱚᱜ ᱥᱟᱱᱟᱧᱟ ᱩᱱᱟᱹᱜ ᱪᱮᱦᱨᱟ ᱮᱱᱮᱡ ᱟᱨ ᱩᱱᱟᱹᱜ ᱪᱮᱦᱨᱟ ᱥᱮᱨᱮᱧ ᱢᱮᱱᱟᱜᱼᱟ ᱵᱟᱯᱨᱮ ᱚᱱᱠᱟ ᱜᱚᱫᱟᱧ ᱮ ᱵᱟᱵᱟ ᱢᱮᱱᱟᱹᱧ ᱢᱩᱞᱩᱜ ᱯᱤᱪᱷᱩ ᱪᱟᱸᱫᱳᱧ ᱡᱚᱦᱟᱨᱟᱢᱟ ᱟᱞᱚᱥᱮᱧ ᱵᱩᱰᱷᱤᱜᱼᱢᱟ ᱩᱱᱟᱹᱜ ᱪᱮᱦᱨᱟ ᱛᱟᱵᱚᱱ ᱪᱷᱟᱹᱛᱤᱠ ᱯᱟᱴᱷᱚᱠ ᱦᱚᱸᱠᱚ ᱢᱮᱱ ᱩᱛᱟᱹᱨᱟ ᱟᱯᱮᱭᱟᱜ ᱮᱱᱮᱡ ᱥᱮᱨᱮᱧ ᱧᱮᱞᱛᱮ ᱟᱞᱮᱭᱟᱜ ᱡᱤᱣᱤ ᱡᱤᱵᱚᱱ ᱦᱚᱸ ᱨᱟᱹᱥᱠᱟᱹ ᱜᱮᱞᱮ ᱵᱩᱡᱷᱟᱹᱣ ᱜᱚᱫᱟ ᱟᱞᱮᱭᱟᱜᱼᱢᱟ ᱡᱟᱹᱛᱤ ᱨᱮᱜᱮ ᱛᱟᱞᱮ ᱵᱟᱹᱱᱩᱜᱼᱟᱱᱟ ᱦᱮᱸ ᱵᱟᱦᱟ ᱵᱚᱸᱜᱟ ᱨᱮᱭᱟᱜ ᱤᱱᱟᱹ ᱦᱤᱞᱳᱜ ᱵᱟᱦᱟ ᱵᱚᱸᱜᱟ ᱦᱤᱞᱳᱜ ᱫᱚ ᱱᱟᱭᱠᱮ ᱟᱹᱜᱩ ᱠᱮᱫᱮ ᱠᱷᱟᱱᱜᱮ ᱪᱷᱤᱰᱟᱹᱣᱮᱱᱟ ᱟᱨ ᱛᱟᱭᱚᱢ ᱫᱚᱥᱟᱨ ᱦᱤᱞᱳᱜ ᱫᱚ ᱟᱨᱦᱚᱸ ᱟᱜ ᱨᱟᱲᱟ ᱟᱜ ᱨᱟᱲᱟ ᱨᱮᱦᱚᱸ ᱚᱱᱠᱟᱜᱮ ᱥᱟᱹᱜᱩᱱ ᱠᱚ ᱧᱮᱞᱟ ᱯᱮᱨᱮᱡ ᱥᱩᱯᱟᱹᱨᱤ ᱛᱟᱭᱚᱢ ᱫᱚ ᱚᱸᱰᱮ ᱠᱚ ᱧᱮᱞ ᱠᱮᱜᱼᱟ ᱥᱟᱹᱜᱩᱱ ᱴᱷᱟᱹᱣᱮᱱ ᱠᱷᱟᱱ ᱛᱟᱭᱚᱢ ᱫᱚ ᱥᱮᱨᱮᱧ ᱫᱚᱵᱚᱱ ᱪᱟᱹᱞᱩᱜᱼᱟ ᱦᱳᱭ